ᱵᱚᱭᱮᱥ ᱠᱚ ᱦᱚᱲ ᱠᱚᱫᱚ ᱡᱟᱦᱟᱸ ᱠᱷᱮᱞᱳᱰ ᱫᱩᱲᱩᱵ ᱫᱩᱲᱩᱵ ᱠᱷᱮᱞᱳᱰ ᱜᱟᱱᱚᱜᱼᱟ ᱚᱱᱠᱟᱱ ᱠᱷᱮᱞᱳᱰ ᱠᱚ ᱠᱷᱮᱞᱳᱰᱟ ᱡᱮᱞᱮᱠᱟ ᱴᱟᱥ ᱜᱟᱛᱮᱜ ᱫᱟᱵᱟ ᱜᱟᱛᱮᱜ ᱞᱳᱰᱳ ᱜᱟᱛᱮᱜ ᱮᱢᱟᱱ ᱠᱚ